ᱜᱟᱞᱟᱝ ᱟᱨ ᱥᱤᱞᱟᱭ ᱨᱮ ᱡᱮᱢᱚᱱ ᱱᱚᱝᱠᱟ ᱢᱤᱫᱴᱮᱱ ᱠᱟᱹᱢᱤ ᱢᱮᱱᱟᱜᱼᱟ ᱡᱟᱦᱟᱸ ᱫᱚ ᱦᱚᱲ ᱛᱤ ᱛᱮᱠᱚ ᱠᱟᱹᱢᱤᱭᱮᱫ ᱠᱟᱱ ᱛᱟᱦᱮᱱᱟ ᱥᱩᱭ ᱥᱩᱛᱟᱹᱢ ᱛᱮᱠᱚ ᱨᱚᱜᱼᱮᱫ ᱠᱟᱱ ᱛᱟᱦᱮᱱᱟ ᱥᱤᱞᱟᱭ ᱢᱮᱥᱤᱱ ᱦᱩᱭ ᱠᱟᱛᱮᱫ ᱟᱨ ᱟᱭᱢᱟ ᱠᱟᱹᱢᱤ ᱜᱮ ᱥᱩᱵᱤᱫᱷᱟᱣ ᱠᱟᱱ ᱛᱟᱠᱚᱣᱟ ᱡᱮᱢᱚᱱ ᱠᱤ ᱠᱟᱹᱢᱤ ᱠᱟᱹᱢᱤ ᱛᱮ ᱛᱤ ᱦᱚᱸ ᱦᱟᱹᱥᱩ ᱠᱟᱱ ᱛᱟᱦᱮᱱᱟ ᱚᱱᱟᱛᱮ ᱪᱮᱫᱟᱜ ᱥᱮ ᱤᱡᱤᱞᱤ ᱜᱮ ᱠᱟᱹᱢᱤᱭᱟ ᱟᱨ ᱱᱚᱣᱟ ᱯᱟᱥᱱᱟᱣ ᱫᱚ ᱥᱮ ᱥᱮᱲᱟ ᱞᱟᱹᱜᱤᱫ ᱛᱤᱧ ᱢᱮᱱ ᱦᱚᱪᱚᱭᱫᱟ ᱠᱟᱨᱚᱱ ᱡᱟᱦᱟᱸ ᱠᱟᱹᱢᱤ ᱢᱤᱫ ᱫᱤᱱ ᱡᱟᱦᱟᱸ ᱠᱟᱹᱢᱤ ᱢᱤᱫ ᱫᱤᱱ ᱵᱟᱝ ᱞᱟᱜᱟᱜᱼᱟ ᱚᱱᱟ ᱠᱟᱹᱢᱤ ᱫᱚ ᱥᱮ ᱚᱱᱟ ᱢᱮᱹᱥᱤᱱ ᱛᱮ ᱟᱡ ᱢᱚᱛᱚᱡ ᱛᱮ ᱢᱤᱫ ᱵᱮᱞᱟᱨᱮ ᱠᱟᱹᱢᱤ ᱪᱟᱵᱟ ᱨᱮᱱᱟᱜ ᱥᱚᱢᱵᱷᱚᱵᱚᱱᱟᱭ ᱫᱚᱦᱚ ᱫᱟᱲᱮᱭᱟᱜᱼᱟ ᱟᱨ ᱯᱟᱥᱱᱟᱣ ᱞᱮᱱᱠᱷᱟᱱ ᱱᱚᱣᱟ ᱢᱚᱡᱽ ᱦᱩᱭᱩᱜᱼᱟ ᱥᱮ ᱡᱚᱛᱚ ᱦᱚᱲ ᱡᱟᱦᱟᱸ ᱫᱚ ᱢᱮᱦᱱᱚᱛ ᱠᱟᱛᱮᱫ ᱠᱚ ᱠᱟᱹᱢᱤᱭᱫᱟ ᱥᱤᱞᱟᱹᱭ ᱫᱟᱠᱚ ᱛᱤ ᱦᱟᱹᱥᱩ ᱦᱟᱹᱥᱩ ᱛᱮ ᱛᱳ ᱛᱟᱦᱞᱮ ᱚᱱᱟ ᱢᱮᱹᱥᱤᱱ ᱛᱮ ᱤᱱᱟᱹᱜ ᱠᱚᱥᱴᱚ ᱵᱟᱝ ᱦᱩᱭᱩᱜᱼᱟ ᱠᱟᱹᱢᱤ ᱞᱮᱠᱷᱟᱱ ᱢᱮᱹᱥᱤᱱ ᱛᱮ ᱟᱨ ᱡᱟᱦᱟᱸ ᱠᱟᱹᱢᱤ ᱠᱚᱢ ᱥᱚᱢᱚᱭ ᱨᱮ ᱟᱹᱰᱤ ᱥᱚᱢᱵᱷᱚᱵᱚᱱᱟ ᱛᱮ ᱟᱨ ᱩᱥᱟᱹᱨᱟ ᱠᱟᱹᱢᱤᱜᱼᱟ ᱚᱱᱟ ᱢᱮᱹᱥᱤᱱ ᱛᱮ ᱟᱨ ᱢᱮᱹᱥᱤᱱ ᱯᱟᱥᱱᱟᱣ ᱨᱮᱱᱟᱜ ᱫᱚ ᱱᱚᱣᱟ ᱠᱟᱱᱟ ᱢᱤᱫᱴᱟᱱ ᱩᱯᱟᱹᱭ ᱡᱮᱴᱟ ᱡᱚᱛᱚ ᱦᱚᱲᱜᱮ ᱡᱚᱛᱚ ᱦᱚᱲ ᱠᱚ ᱥᱤᱞᱟᱹᱭ ᱫᱟᱲᱮᱭᱟᱜᱼᱟ ᱢᱮᱹᱥᱤᱱ ᱛᱮ